ᱟᱞᱮᱭᱟᱜ ᱡᱟᱦᱮᱨ ᱟᱞᱮᱭᱟᱜ ᱚᱱᱟ ᱡᱟᱦᱮᱨ ᱫᱚ ᱡᱟᱦᱮᱨ ᱴᱟᱺᱰᱤ ᱛᱟᱨᱯᱚᱨᱮ ᱢᱟᱺᱡᱷᱤ ᱛᱷᱟᱱ ᱛᱟᱨᱯᱚᱨᱮ ᱛᱳᱢᱟᱨ ᱜᱚᱴ ᱴᱟᱺᱰᱤ ᱢᱮᱱᱟᱜᱼᱟ ᱚᱱᱟ ᱜᱮᱞᱮ ᱢᱟᱱᱮ ᱵᱚᱸᱜᱟ ᱞᱟᱦᱟ ᱫᱚᱨᱮ ᱯᱚᱨᱚᱵᱽ ᱞᱮᱠᱟᱞᱮ ᱢᱮᱱᱟᱜᱼᱟ ᱞᱮ ᱞᱟᱹᱭᱼᱟ ᱛᱟᱨᱯᱚᱨᱮ ᱫᱷᱚᱨᱚᱢ ᱨᱮᱱ ᱦᱚᱱᱚᱛ ᱨᱮᱱ ᱦᱚᱲᱫᱚ ᱪᱮᱫ ᱞᱮᱠᱟ ᱠᱟᱛᱮᱫ ᱞᱮ ᱞᱟᱹᱭ ᱵᱩᱡᱷᱟᱹᱣ ᱧᱮᱞ ᱵᱩᱡᱷᱟᱹᱣ ᱦᱚᱪᱚ ᱠᱚᱣᱟ ᱪᱮᱫ ᱞᱮᱠᱟ ᱠᱚ ᱢᱟᱱᱮ ᱵᱩᱡᱷᱟᱹᱣ ᱠᱟᱛᱮᱜ ᱠᱚ ᱵᱩᱡᱷᱟᱹᱣᱟ ᱱᱮᱛᱟᱨ ᱫᱚ ᱢᱳᱵᱟᱭᱤᱞ ᱨᱟᱠᱟᱵ ᱠᱟᱱᱟ ᱛᱟᱨᱯᱚᱨᱮ ᱵᱷᱤᱰᱤᱭᱳ ᱠᱟᱛᱮᱫ ᱥᱮ ᱪᱷᱚᱵᱤ ᱠᱟᱛᱮᱫ ᱯᱷᱮᱥᱵᱩᱠ ᱦᱳᱣᱟᱴᱥᱮᱯ ᱴᱩᱭᱴᱟᱨ ᱛᱟᱨᱯᱚᱨᱮ ᱱᱟᱱᱟ ᱨᱚᱠᱚᱢ ᱡᱤᱱᱤᱥ ᱢᱮᱱᱟᱜᱼᱟ ᱚᱱᱟ ᱠᱚᱨᱮᱫ ᱦᱚᱸ ᱯᱳᱥᱴ ᱠᱟᱛᱮᱫ ᱮᱢ ᱠᱳᱞ ᱫᱟᱲᱮᱭᱟᱜᱼᱟ ᱛᱟᱦᱚᱞᱮ ᱚᱱᱟᱠᱚ ᱠᱳᱞ ᱵᱟᱲᱟ ᱠᱟᱛᱮᱫ ᱱᱮᱛᱟᱨ ᱫᱚ ᱚᱲᱟᱜ ᱚᱲᱟᱜ ᱡᱚᱛᱚ ᱢᱟᱱᱮ ᱦᱩᱭᱱᱟ ᱢᱳᱵᱟᱭᱤᱞ ᱟᱭᱢᱟ ᱦᱚᱲᱫᱚ ᱠᱚᱢᱯᱤᱭᱩᱴᱟᱨ ᱥᱮ ᱢᱳᱵᱟᱭᱤᱞ ᱠᱚ ᱦᱟᱛᱟᱣ ᱵᱟᱲᱟ ᱟᱠᱟᱫᱟ ᱚᱲᱟᱜ ᱚᱲᱟᱜ ᱱᱮᱛᱟᱨ ᱫᱚ ᱜᱤᱫᱽᱨᱟᱹ ᱠᱚ ᱥᱮ ᱜᱚᱜᱚ ᱠᱚ ᱵᱟᱵᱟ ᱠᱚ ᱡᱚᱛᱚ ᱦᱚᱲ ᱴᱷᱮᱡ ᱜᱮ ᱛᱟᱦᱮᱱᱟ ᱥᱮ ᱱᱤᱛᱚᱜ ᱱᱮᱴ ᱠᱚ ᱠᱷᱩᱞᱟᱹᱣ ᱞᱮᱠᱷᱟᱱ ᱠᱷᱩᱞᱟᱹᱣ ᱞᱮᱠᱷᱟᱱ ᱩᱱᱠᱩ ᱠᱚ ᱧᱮᱞ ᱫᱟᱲᱮᱭᱟᱜᱼᱟ ᱛᱟᱦᱚᱞᱮ ᱩᱱᱠᱩ ᱠᱚ ᱢᱮᱱᱟ ᱦᱮᱸ ᱱᱚᱸᱰᱮᱱ ᱠᱚᱫᱚ ᱱᱚᱣᱟ ᱵᱟᱹᱵᱩᱴ ᱰᱟᱝᱜᱟ ᱨᱮᱱ ᱥᱮ ᱡᱟᱦᱟᱱ ᱟᱛᱳ ᱠᱚᱨᱮᱱᱜᱮ ᱞᱟᱹᱭ ᱫᱟᱲᱮᱭᱟᱜ ᱠᱚ ᱱᱚᱸᱰᱮ ᱠᱚ ᱯᱚᱨᱚᱵᱽ ᱮᱱᱟ ᱱᱩᱠᱩ ᱫᱚ ᱛᱟᱨᱯᱚᱨᱮ ᱟᱞᱮ ᱯᱚᱨᱚᱵᱽ ᱫᱚ ᱞᱟᱹᱴᱩ ᱯᱚᱨᱚᱵᱽ ᱫᱚ ᱥᱚᱦᱨᱟᱭ ᱥᱚᱦᱨᱟᱭ ᱞᱮᱠᱟᱱ ᱢᱟᱱᱮ ᱥᱚᱦᱨᱟᱭ ᱫᱚ ᱯᱳᱥ ᱢᱟᱥ ᱦᱤᱡᱩᱜ ᱛᱟᱞᱮᱭᱟ ᱥᱚᱦᱨᱟᱭ ᱯᱚᱨᱚᱵᱽ ᱫᱚ ᱱᱤᱭᱟᱹ ᱯᱳᱥ ᱢᱟᱥ ᱥᱚᱦᱨᱟᱭ ᱫᱚ ᱵᱩᱦᱤᱱ ᱠᱚᱫᱚ ᱡᱟᱶᱟᱭ ᱚᱲᱟᱜ ᱨᱮᱠᱚ ᱛᱟᱦᱮᱸ ᱵᱟᱲᱟᱜ ᱛᱟᱞᱮᱭᱟ ᱩᱱᱠᱩ ᱦᱚᱸ ᱞᱟᱦᱟ ᱠᱷᱚᱡ ᱞᱮ ᱢᱤᱫ ᱪᱟᱸᱫᱳ ᱢᱤᱫ ᱵᱚᱸᱜᱟ ᱞᱟᱦᱟ ᱠᱷᱚᱡ ᱞᱮ ᱱᱮᱶᱛᱟ ᱫᱟᱨᱟᱢ ᱠᱚᱣᱟ ᱩᱱᱠᱩ ᱦᱤᱡᱩᱜ ᱞᱟᱹᱜᱤᱫ ᱫᱤᱭᱮ ᱚᱱᱟ ᱫᱚ ᱡᱚᱛᱚ ᱦᱚᱲᱜᱮ ᱚᱲᱟᱜ ᱨᱮᱱ ᱦᱚᱲ ᱜᱚᱜᱚᱼᱵᱟᱵᱟ ᱡᱚᱛᱚ ᱵᱚᱭᱦᱟ ᱵᱩᱦᱤᱱ ᱠᱚ ᱡᱟᱦᱟᱸ ᱨᱮᱠᱚ ᱛᱟᱦᱮᱱ ᱩᱱᱠᱩ ᱫᱚᱠᱚ ᱦᱤᱡᱩᱜᱼᱟ ᱡᱚᱢ ᱧᱩ ᱱᱤᱭᱟᱹ ᱜᱮ ᱚᱱᱟ ᱛᱷᱚᱲᱚᱝ ᱨᱮᱫᱚ ᱥᱚᱦᱨᱟᱭ ᱯᱚᱨᱚᱵᱽ ᱞᱮ ᱛᱟᱨᱯᱚᱨᱮ ᱟᱞᱮ ᱦᱚᱸ ᱥᱚᱦᱨᱟᱭ ᱫᱚ ᱞᱟᱹᱴᱩ ᱦᱟᱹᱛᱤ ᱞᱮᱠᱟᱱ ᱯᱚᱨᱚᱵᱽ ᱠᱟᱱ ᱛᱟᱞᱮᱭᱟ